ᱤᱧ ᱵᱟᱵᱟ ᱴᱷᱮᱱ ᱠᱷᱚᱱ ᱥᱮ ᱤᱧ ᱜᱚᱲᱚᱢ ᱦᱟᱲᱟᱢ ᱴᱷᱮᱱ ᱠᱷᱚᱱᱮᱧ ᱟᱸᱡᱚᱢ ᱠᱟᱫᱟ ᱡᱮ ᱟᱵᱚᱭᱤᱡ ᱢᱟᱨᱟᱝ ᱱᱮᱛᱟ ᱫᱚ ᱵᱟᱵᱟ ᱛᱤᱞᱠᱟᱹ ᱢᱟᱹᱡᱷᱤ ᱛᱟᱦᱮᱸ ᱠᱟᱱᱟᱭ ᱩᱱᱤ ᱫᱚ ᱟᱵᱚ ᱡᱟᱹᱛᱤ ᱥᱟᱶᱛᱟ ᱨᱮᱭᱟᱜ ᱟᱹᱰᱤ ᱞᱮᱠᱟᱱ ᱠᱟᱹᱢᱤ ᱠᱟᱹᱢᱤ ᱟᱠᱟᱫᱟᱭ ᱤᱝᱨᱮᱡᱽ ᱵᱤᱨᱩᱫᱷ ᱨᱮ ᱞᱟᱹᱲᱦᱟᱹᱭ ᱠᱟᱫᱟᱭ ᱟᱨ ᱥᱟᱶᱛᱟ ᱛᱟᱞᱟᱨᱮ ᱟᱡᱟᱜ ᱮᱱᱮᱢ ᱫᱚ ᱱᱤᱛ ᱦᱚᱸ ᱱᱚᱣᱟ ᱴᱚᱴᱷᱟ ᱠᱚᱨᱮᱜ ᱡᱷᱟᱞᱠᱟᱣ ᱵᱟᱲᱟᱜ ᱠᱟᱱ ᱜᱮᱭᱟ ᱪᱮᱫᱟᱜ ᱥᱮ ᱟᱡᱟᱜ ᱠᱟᱹᱢᱤ ᱧᱮᱞ ᱠᱟᱛᱮ ᱱᱚᱣᱟ ᱠᱚ ᱡᱟᱭᱜᱟ ᱨᱮ ᱥᱟᱱᱛᱟᱲ ᱟᱛᱳ ᱥᱮᱬᱟ ᱥᱮᱬᱟ ᱢᱟᱨᱟᱝ ᱟᱛᱳ ᱠᱚᱨᱮᱜ ᱛᱤᱞᱠᱟᱹ ᱢᱟᱹᱡᱷᱤᱭᱟᱜ ᱢᱩᱴᱷᱟᱹᱱ ᱫᱚᱦᱚ ᱠᱟᱱᱟ ᱟᱨ ᱩᱱᱤᱭᱟᱜ ᱠᱟᱹᱢᱤ ᱠᱟᱹᱥᱱᱤ ᱮᱱᱮᱢ ᱧᱮᱞᱛᱮ ᱥᱟᱱᱛᱟᱲ ᱦᱚᱯᱚᱱ ᱠᱚᱫᱚ ᱟᱹᱰᱤ ᱜᱚᱨᱚᱵᱽ ᱠᱚ ᱟᱹᱭᱠᱟᱹᱣᱮᱫᱟ ᱟᱨ ᱵᱩᱡᱷᱟᱹᱣᱫᱟ ᱟᱨ ᱫᱤᱠᱩ ᱠᱚ ᱯᱩᱥᱤ ᱠᱚ ᱚᱱᱟ ᱧᱮᱞ ᱠᱟᱛᱮ ᱚᱱᱟ ᱨᱮᱱᱟᱜ ᱠᱩᱠᱞᱤ ᱠᱟᱱᱟ ᱠᱚ ᱱᱩᱭ ᱫᱚ ᱚᱠᱚᱭ ᱱᱩᱭ ᱫᱚ ᱵᱟᱝ ᱚᱱᱟ ᱨᱮᱱᱟᱜ ᱮᱱᱮᱢ ᱦᱚᱸ ᱱᱚᱣᱟ ᱥᱟᱶᱛᱟ ᱛᱟᱞᱟᱨᱮ ᱡᱷᱟᱞᱠᱟᱣ ᱨᱟᱠᱟᱵ ᱠᱟᱱᱟ ᱚᱱᱟ ᱥᱮᱫᱛᱮ ᱵᱟᱲᱟᱭᱚᱜ ᱠᱟᱱᱟ ᱡᱮ ᱴᱷᱟᱶ ᱡᱟᱭᱜᱟ ᱵᱟᱝ ᱵᱚᱱ ᱧᱟᱢ ᱫᱟᱲᱮᱭᱟᱜ ᱠᱮᱭᱟ ᱪᱮᱫᱟᱜ ᱥᱮ ᱩᱱᱤᱭᱟᱜ ᱞᱟᱹᱲᱦᱟᱹᱭ ᱛᱮᱜᱮ ᱱᱚᱣᱟ ᱟᱵᱚ ᱚᱛ ᱦᱟᱸᱥᱟ ᱠᱚᱫᱚ ᱵᱟᱧᱪᱟᱣ ᱢᱮᱱᱟᱜᱼᱟ ᱟᱨ ᱵᱟᱝᱠᱷᱟᱱ ᱫᱚ ᱮᱴᱟᱜ ᱦᱚᱲᱟᱜ ᱛᱤᱨᱮ ᱜᱚᱵᱚᱞ ᱠᱟᱛᱮ ᱛᱤᱥ ᱨᱮᱪᱚ ᱯᱟᱨᱚᱢ ᱪᱟᱞᱟᱣ ᱠᱚᱜᱼᱟ ᱟᱵᱚ ᱦᱟᱞᱮ ᱰᱟᱞᱮ ᱠᱟᱛᱮ ᱜᱮᱵᱚᱱ ᱛᱟᱦᱮᱸ ᱠᱚᱜᱼᱟ ᱢᱮᱱᱠᱷᱟᱱ ᱩᱱᱤ ᱫᱚ ᱟᱵᱚ ᱱᱚᱣᱟ ᱱᱟᱜᱟᱢ ᱨᱮᱭᱟᱜ ᱥᱟᱶᱛᱟ ᱨᱮ ᱟᱹᱰᱤ ᱜᱟᱱ ᱮᱱᱮᱢ ᱢᱮᱱᱟᱜ ᱛᱟᱭᱟ ᱟᱨ ᱛᱟᱦᱮᱱ ᱛᱟᱭᱟ ᱡᱟᱭ ᱡᱩᱜᱽ ᱞᱟᱹᱜᱤᱫ ᱡᱟᱭ ᱡᱩᱜᱽ ᱞᱟᱹᱜᱤᱫ